ᱟᱛᱩᱨᱮ ᱦᱚᱲᱠᱚᱣᱟᱜ ᱡᱩᱣᱟᱹᱱ ᱨᱮ ᱪᱟᱹᱥᱤ ᱯᱮᱥᱟ ᱥᱮ ᱡᱤᱭᱟᱹᱱ ᱠᱷᱟᱸᱰᱟᱣ ᱚᱠᱟᱞᱮᱠᱟ ᱧᱮᱞᱟᱭ ᱪᱟᱥ ᱨᱮᱭᱟᱜ ᱵᱮᱥᱠᱤᱪᱷᱩ ᱱᱚᱣᱟ ᱩᱯᱟᱹᱭ ᱪᱮᱫ ᱡᱩᱣᱟᱹᱱ ᱟᱹᱨᱡᱤ ᱟᱠᱟᱫᱟᱭ